ᱦᱮᱞᱳ ᱤᱧ ᱢᱮᱨᱤ ᱢᱟᱱᱰᱤᱧ ᱞᱟᱹᱭᱮᱫᱼᱟ ᱵᱮᱝᱜᱚᱞ ᱠᱷᱚᱱ ᱤᱭᱟᱹ ᱪᱟᱥᱵᱟᱥ ᱪᱟᱥᱵᱟᱥ ᱵᱟᱨᱮᱛᱮ ᱞᱟᱹᱭᱮᱫᱼᱟ ᱦᱳᱭ ᱟᱯᱮ ᱥᱮᱫ ᱫᱚ ᱪᱮᱫᱞᱮᱠᱟ ᱪᱟᱥᱵᱟᱥ ᱠᱚᱫᱚ ᱦᱳᱭ ᱚᱱᱠᱟᱜᱮ ᱜᱚᱴᱟᱜᱮ ᱦᱳᱭ ᱚᱱᱠᱟᱜᱮ ᱟᱞᱮᱥᱮᱫ ᱦᱚᱸ ᱪᱟᱸᱫᱚ ᱵᱚᱸᱜᱟ ᱵᱷᱚᱨᱥᱟ ᱜᱮ ᱟᱨ ᱮᱱᱠᱷᱟᱱ ᱫᱚ ᱟᱯᱮ ᱫᱚ ᱤᱭᱟᱹ ᱪᱮᱫ ᱠᱚ ᱢᱮᱱᱟ ᱱᱚᱣᱟ ᱟᱥᱟᱲ ᱵᱚᱸᱜᱟ ᱜᱮᱯᱮ ᱪᱟᱥᱟ ᱥᱮ ᱥᱤᱛᱩᱝ ᱦᱩᱲᱩ ᱠᱚᱦᱚᱸ ᱦᱮᱸ ᱚ ᱮᱱᱠᱷᱟᱱ ᱫᱚ ᱚᱱᱟᱫᱚ ᱫᱟᱜ ᱠᱚᱫᱚ ᱤᱭᱟᱹ ᱜᱮ ᱥᱮ ᱤᱭᱟᱹ ᱠᱚ ᱪᱮᱫ ᱠᱚ ᱢᱮᱱᱟ ᱤᱭᱟᱹᱭ ᱫᱚᱠᱚ ᱪᱮᱫ ᱠᱚ ᱢᱮᱱᱟ ᱯᱟᱴᱟᱣᱟᱠᱚ ᱫᱚ ᱚᱱᱠᱟ ᱥᱮ ᱥᱮᱨᱢᱟ ᱡᱟᱹᱲᱤ ᱜᱮ ᱦᱳᱭ ᱦᱚᱸ ᱦᱳᱭ ᱛᱚ ᱟᱫᱚ ᱮᱱᱠᱷᱟᱱ ᱫᱚ ᱪᱮᱫᱞᱮᱠᱟ ᱱᱚᱝᱜᱮ ᱜᱚᱴᱟ ᱯᱟᱲᱟ ᱜᱮ ᱚᱱᱟ ᱨᱮᱜᱮ ᱛᱚ ᱵᱟᱭ ᱜᱟᱱᱚᱜ ᱠᱟᱱᱟ ᱪᱮᱫ ᱦᱚᱸ ᱦᱳᱭ ᱛᱚᱵᱮ ᱴᱷᱤᱠᱜᱮᱭᱟ ᱦᱳᱭ

ᱴᱷᱤᱠᱜᱮᱭᱟ